ᱦᱮᱞᱳ ᱦᱮᱸ ᱦᱮᱸ ᱡᱚᱦᱟᱨ ᱡᱚᱦᱟᱨ ᱡᱚᱦᱟᱨ ᱦᱮᱸ ᱦᱮᱸ ᱟᱹᱞᱤᱧ ᱱᱚᱛᱮ ᱴᱟᱴᱟ ᱥᱮᱫ ᱠᱷᱚᱱᱟᱜ ᱞᱤᱧ ᱞᱟᱹᱭᱮᱫᱼᱟ ᱦᱮᱸ ᱟᱞᱮ ᱪᱮᱫᱞᱮᱠᱟ ᱟᱛᱳᱼᱫᱤᱥᱚᱢ ᱠᱚᱫᱚ ᱟᱪᱪᱷᱟ ᱱᱟᱯᱟᱭ ᱵᱟᱲᱟ ᱜᱮᱛᱟᱵᱚᱱᱟᱯᱮ ᱦᱮᱸ ᱟᱞᱮᱦᱚᱸ ᱱᱚᱛᱮᱫᱚ ᱱᱟᱯᱟᱭ ᱵᱟᱲᱟᱜᱮ ᱱᱤᱛᱚᱜ ᱵᱚᱨᱛᱚᱢᱟᱱᱫᱚ ᱟᱫᱚ ᱪᱮᱫᱞᱮᱠᱟ ᱟᱛᱳᱼᱫᱤᱥᱚᱢ ᱠᱚᱨᱮ ᱚᱞᱼᱯᱟᱲᱦᱟᱣᱠᱚ ᱟᱵᱚᱣᱟᱜ ᱚᱞ ᱪᱤᱠᱤᱛᱮ ᱵᱟᱝ ᱟᱫᱚ ᱟᱵᱚᱣᱟᱜ ᱚᱞ ᱪᱤᱠᱤ ᱵᱟᱠᱷᱨᱟᱛᱮ ᱟᱫᱚ ᱪᱮᱫᱞᱮᱠᱟ ᱵᱟᱯᱮ ᱡᱳᱨ ᱟᱠᱟᱫ ᱛᱟᱵᱚᱱᱟ ᱟᱫᱚ ᱱᱤᱛᱚᱜ ᱢᱟ ᱚᱱᱠᱟᱢᱟ ᱦᱮᱸ ᱦᱮᱸ ᱴᱷᱤᱠ ᱟᱫᱚ ᱜᱚᱢᱠᱮ ᱱᱚᱣᱟᱠᱚᱫᱚ ᱟᱛᱳᱼᱟᱛᱳ ᱱᱤᱛᱚᱜᱫᱚ ᱯᱟᱲᱦᱟᱜ ᱛᱟᱵᱚᱱᱯᱮ ᱜᱤᱫᱽᱨᱟᱹ ᱠᱚ ᱢᱟᱪᱮᱫ ᱠᱚ ᱡᱚᱛᱚ ᱠᱚᱜᱮ ᱦᱮᱸ ᱥᱮ

ᱦᱮᱸ ᱦᱮᱸ ᱦᱳᱭ ᱥᱮᱴᱮᱨ ᱡᱩᱛ ᱟᱠᱟᱱ ᱛᱟᱵᱚᱱᱟ ᱦᱮᱸ ᱦᱮᱸ ᱦᱮᱸ ᱥᱮᱴᱮᱨ ᱡᱩᱛ ᱦᱳᱭ ᱦᱳᱭ ᱦᱳᱭ ᱥᱟᱭ ᱥᱮᱨᱢᱟ ᱥᱮᱥ ᱥᱟᱭ ᱥᱮᱨᱢᱟ ᱯᱩᱨᱟᱹᱜ ᱞᱟᱹᱜᱤᱫ ᱱᱚᱣᱟᱫᱚ ᱠᱚᱢ ᱥᱮ ᱠᱚᱢ ᱟᱵᱚᱫᱚ ᱱᱮᱦᱟᱛ ᱢᱮᱫᱼᱞᱩᱛᱩᱨᱟᱜ ᱫᱚᱨᱠᱟᱨᱟᱵᱚᱱ ᱠᱟᱱᱟ ᱦᱮᱸ ᱦᱮᱸ ᱟᱹᱰᱤ ᱱᱟᱯᱟᱭᱚᱜᱼᱟ ᱦᱮᱸ ᱦᱮᱸ ᱦᱮᱸ ᱦᱮᱸ ᱴᱷᱤᱠ ᱦᱳᱭ ᱦᱳᱭ ᱧᱟᱯᱟᱢ ᱢᱤᱫ ᱠᱟᱛᱮ ᱵᱮᱥ ᱴᱷᱤᱠᱵᱚᱱ ᱜᱟᱞᱚᱪ ᱜᱚᱴᱟᱭᱟ ᱦᱮᱸ ᱦᱮᱸ ᱴᱷᱤᱠ ᱴᱷᱤᱠ ᱯᱩᱨᱟᱹᱣᱟ ᱦᱮᱸ ᱦᱮᱸ ᱦᱮᱸ ᱴᱷᱤᱠ ᱴᱷᱤᱠ ᱜᱮᱭᱟ ᱜᱚᱢᱠᱮ ᱢᱟ ᱛᱚᱵᱮ ᱡᱚᱦᱟᱨ ᱜᱮ